ᱦᱮᱞᱳ ᱱᱚᱣᱟᱫᱚ ᱜᱷᱟᱴᱥᱤᱞᱟᱹ ᱫᱚ ᱱᱚᱣᱟ ᱯᱩᱨᱵᱚ ᱥᱤᱝᱵᱷᱩᱢ ᱡᱷᱟᱲᱠᱷᱚᱸᱰ ᱯᱚᱱᱚᱛ ᱦᱮᱸ ᱦᱮᱸ ᱦᱮᱸ ᱵᱟᱝᱜᱮ ᱦᱚᱲᱠᱚ ᱢᱮᱱᱟ ᱟᱨ ᱢᱮᱱᱠᱷᱟᱱ ᱰᱷᱚᱲᱟ ᱰᱷᱤᱯᱟᱹ ᱠᱚ ᱵᱟᱹᱱᱩᱜᱼᱟ ᱰᱚᱰᱟᱰᱤ ᱫᱚ ᱢᱮᱱᱟᱜᱼᱟ ᱦᱳᱭ ᱵᱟᱝ ᱚᱱᱟ ᱠᱟᱛᱷᱟ ᱢᱟ ᱵᱟᱝᱼᱟ ᱛᱚ ᱟᱹᱵᱤᱱ ᱚᱠᱟ ᱠᱷᱚᱱ ᱵᱤᱱ ᱢᱮᱱᱮᱫᱼᱟ ᱜᱳᱢᱠᱮ ᱚ ᱟᱪᱪᱷᱟ ᱢᱟ ᱡᱚᱦᱟᱨ ᱡᱚᱦᱟᱨ ᱱᱚᱰᱮ ᱢᱟ ᱟᱞᱮ ᱢᱟ ᱟᱹᱰᱤ ᱵᱮᱫᱚᱢ ᱪᱟᱥᱟ ᱱᱚᱰᱮᱢᱟ ᱦᱩᱭᱩᱜᱼᱟ ᱜᱟᱰᱟ ᱫᱷᱟᱨᱮ ᱱᱟᱹᱭ ᱫᱷᱟᱨᱮ ᱦᱚᱲ ᱠᱟᱱᱟᱞᱮ ᱥᱚᱵᱚᱨ ᱱᱟᱠᱷᱟ ᱱᱟᱹᱭ ᱫᱷᱟᱨᱮ ᱨᱮᱱ ᱦᱚᱲ ᱠᱟᱱᱟᱞᱮ ᱦᱮᱸ ᱵᱩᱨᱩ ᱛᱮᱫᱚ ᱯᱮᱨᱮᱡ ᱠᱟᱱᱟ ᱟᱨ ᱵᱩᱨᱩ ᱦᱟᱱᱟ ᱵᱩᱨᱩ ᱱᱚᱣᱟ ᱛᱟᱞᱟ ᱛᱟᱞᱟᱛᱮ ᱜᱟᱰᱟ ᱛᱟᱞᱮ ᱪᱟᱞᱟᱜ ᱠᱟᱱᱟ ᱱᱟᱹᱭᱼᱜᱟᱰᱟ ᱦᱮᱸ ᱫᱟᱜ ᱞᱟᱜᱟᱱ ᱫᱚ ᱡᱟᱭᱜᱟ ᱡᱟᱭᱜᱟ ᱨᱮ ᱥᱮᱞᱚ ᱞᱮ ᱞᱟᱜᱟᱣ ᱠᱟᱜᱼᱟ ᱟᱨ ᱤᱱᱟᱹ ᱠᱷᱚᱱ ᱛᱮ ᱰᱮᱢ ᱛᱮᱦᱚᱸ ᱫᱟᱜ ᱞᱮ ᱨᱟᱠᱟᱵᱟ ᱱᱟᱹᱭ ᱦᱮᱸ ᱦᱩᱲᱩ ᱵᱮᱜᱚᱨ ᱫᱚ ᱚᱱᱟ ᱱᱟᱹᱭ ᱫᱷᱟᱨᱮ ᱫᱷᱟᱨᱮ ᱛᱮᱫᱚ ᱨᱟᱦᱮᱲ ᱨᱟᱢᱲᱟ ᱜᱷᱟᱸᱜᱽᱨᱟ ᱮᱢᱟᱱ ᱛᱮᱭᱟᱜ ᱱᱚᱣᱟ ᱫᱟᱹᱞ ᱡᱤᱱᱤᱥ ᱠᱚᱞᱮ ᱪᱟᱥᱟ ᱜᱚ ᱦᱮᱸ ᱡᱚᱸᱰᱨᱟ ᱠᱚᱦᱚᱸ ᱩᱛᱤ ᱥᱩᱛᱤ ᱟᱫᱚ ᱚᱱᱟ ᱪᱤᱠᱟ ᱵᱟᱹᱞᱤᱧ ᱞᱟᱹᱭᱮᱫᱼᱟ ᱯᱮᱲᱟ ᱠᱚᱦᱚᱸ ᱰᱷᱮᱨ ᱞᱟᱹᱭ ᱞᱮᱠᱷᱟᱱ ᱡᱚᱸᱰᱨᱟ ᱡᱚᱢ ᱛᱮᱜᱮ ᱦᱮᱡ ᱠᱟᱛᱮᱫ ᱠᱚ ᱠᱟᱸᱜᱟᱨ ᱪᱟᱵᱟ ᱞᱮᱭᱟ ᱦᱮᱸ ᱢᱟᱨᱟᱝ ᱢᱟᱨᱟᱝ ᱡᱚᱸᱰᱨᱟ ᱵᱮᱥ ᱛᱮ ᱪᱟᱥ ᱦᱩᱭᱩᱜ ᱠᱟᱱᱟ ᱱᱚᱰᱮ ᱦᱩᱲᱩ ᱪᱟᱥ ᱦᱚᱸ ᱟᱹᱰᱤ ᱵᱮᱥ ᱱᱮᱛᱟᱨ ᱫᱚ ᱟᱹᱰᱤ ᱵᱷᱮᱨᱟᱭᱴᱤ ᱠᱚᱥᱮᱡ ᱤᱭᱟᱹᱞᱮ ᱦᱩᱲᱩ ᱞᱮ ᱟᱹᱜᱩᱭᱮᱫᱼᱟ ᱟᱨ ᱥᱚᱨᱠᱟᱨ ᱦᱮᱸ ᱥᱚᱨᱠᱟᱨ ᱜᱚᱲᱚ ᱧᱟᱢᱚᱜ ᱠᱟᱱ ᱫᱚ ᱥᱚᱨᱠᱟᱨᱤ ᱠᱷᱟᱫ ᱧᱟᱢᱚᱜ ᱠᱟᱱᱟ ᱥᱚᱨᱠᱟᱨᱤ ᱦᱩᱲᱩ ᱧᱟᱢᱚᱜ ᱠᱟᱱᱟ ᱴᱟᱴᱟ ᱵᱟᱡᱟᱨ ᱥᱩᱨ ᱜᱮᱭᱟ ᱜᱩᱨᱤᱡ ᱠᱚᱞᱮ ᱟᱹᱜᱩᱭᱟ ᱴᱨᱟᱠ ᱴᱨᱟᱠ ᱟᱨᱞᱮ ᱠᱷᱮᱛ ᱵᱟᱹᱫᱽ ᱨᱮᱞᱮ ᱮᱢᱼᱟ ᱟᱨ ᱩᱛᱤ ᱥᱩᱛᱤ ᱟᱵᱟᱫ ᱦᱮᱸ ᱴᱟᱴᱟ ᱵᱟᱡᱟᱨ ᱫᱚᱠᱚ ᱠᱚᱭᱞᱟ ᱫᱚ ᱵᱟᱭ ᱩᱰᱩᱠᱚᱜ ᱠᱟᱱᱟ ᱠᱚᱭᱞᱟ ᱫᱚ ᱦᱩᱲᱩ ᱨᱮᱫᱚ ᱵᱟᱝᱜᱮ ᱟᱨ ᱦᱟᱱᱮ ᱫᱷᱟᱱᱵᱟᱫᱽ ᱡᱷᱟᱹᱨᱭᱟᱹ ᱠᱷᱚᱱ ᱠᱚᱭᱞᱟ ᱫᱚ ᱦᱮᱸ ᱟᱨ ᱱᱚᱰᱮ ᱫᱚ ᱜᱩᱨᱤᱡ ᱠᱷᱟᱹᱫ ᱦᱮᱸ ᱪᱟᱥ ᱠᱚᱫᱚ ᱩᱛᱤ ᱥᱩᱛᱤ ᱱᱟᱯᱟᱭ ᱜᱮ ᱢᱮᱱ ᱜᱮ ᱵᱟᱭ ᱜᱟᱱᱚᱜᱼᱟ ᱦᱮᱸ ᱟᱫᱚ ᱪᱮᱫ ᱞᱮᱠᱟ ᱱᱚᱛᱮ ᱠᱷᱚᱱ ᱦᱩᱲᱩ ᱤᱛᱟᱹ ᱠᱚᱯᱮ ᱵᱟᱹᱱᱤᱡᱽ ᱤᱫᱤᱭᱟ ᱦᱮᱸ ᱚᱱᱟ ᱦᱚᱸ ᱜᱟᱱᱚᱜ ᱜᱮᱭᱟ ᱟᱨ ᱥᱩᱨ ᱥᱩᱨ ᱦᱚᱲ ᱠᱟᱱ ᱜᱮᱭᱟᱵᱚᱱ ᱟᱨ ᱠᱷᱟᱹᱞᱤ ᱜᱟᱰᱟ ᱟᱨ ᱵᱩᱨᱩᱜᱮ ᱥᱤᱢᱟᱹ ᱟᱠᱟᱱᱟ ᱦᱮᱸ ᱦᱮᱸ ᱴᱷᱤᱠ ᱜᱮᱭᱟ ᱦᱤᱡᱩᱜ ᱢᱮ ᱤᱫᱤ ᱢᱮ ᱢᱤᱫ ᱵᱟᱸᱫᱤ ᱜᱟᱱ ᱜᱷᱟᱸᱜᱽᱨᱟ ᱠᱚ ᱜᱷᱟᱸᱜᱽᱨᱟ ᱠᱚ ᱟᱨ ᱵᱩᱨᱩ ᱫᱤᱥᱚᱢ ᱟᱯᱮ ᱥᱮᱫ ᱵᱩᱨᱩ ᱵᱟᱹᱱᱩᱜᱼᱟ ᱟᱪᱪᱷᱟ ᱜᱷᱟᱸᱝᱨᱟ ᱠᱚᱦᱚᱸ ᱪᱟᱥ ᱠᱟᱜ ᱢᱟ ᱨᱟᱢᱲᱟ ᱠᱚ ᱜᱷᱟᱸᱝᱨᱟ ᱠᱚ ᱤᱫᱤ ᱯᱮᱥᱮ ᱤᱛᱟᱹ ᱟᱞᱮ ᱫᱚ ᱮᱢᱚᱜ ᱨᱮᱫᱚ ᱤᱭᱟᱹ ᱢᱮᱱᱟᱜᱼᱟ ᱟᱯᱮ ᱚᱲᱟᱜ ᱟᱞᱮ ᱚᱲᱟᱜ ᱥᱟᱢᱟᱝ ᱤᱭᱟᱹ ᱜᱮᱭᱟ ᱛᱚ ᱱᱚᱛᱮ ᱟᱠᱟᱞ ᱯᱟᱲᱟᱣ ᱞᱮᱱᱠᱷᱟᱱ ᱚᱱᱛᱮ ᱨᱮᱦᱚᱸ ᱞᱮ ᱡᱚᱢ ᱟᱹᱥᱩᱞᱚᱜᱼᱟ ᱟᱯᱮᱥᱮᱫ ᱟᱠᱟᱞ ᱯᱟᱲᱟᱜ ᱠᱷᱟᱱ ᱱᱚᱛᱮ ᱨᱮᱵᱚᱱ ᱡᱚᱢ ᱟᱹᱥᱩᱞᱚᱜᱼᱟ ᱴᱷᱤᱠᱼᱟ ᱦᱳᱭ ᱢᱟ ᱛᱚᱵᱮ ᱦᱮᱸ ᱡᱚᱦᱟᱨ ᱦᱮᱸ ᱡᱚᱦᱟᱨ